ᱟᱯᱮ ᱴᱚᱴᱷᱟ ᱨᱮ ᱵᱟᱦᱟ ᱵᱚᱸᱜᱟ ᱥᱮ ᱵᱟᱦᱟ ᱯᱚᱨᱚᱵᱽ ᱚᱠᱟ ᱞᱮᱠᱟ ᱯᱮ ᱢᱟᱱᱟᱣᱼᱟ ᱚᱱᱟ ᱵᱚᱨᱱᱚᱱ ᱠᱟᱛᱮᱜ ᱵᱮᱲᱦᱟᱭ ᱛᱮ ᱞᱟᱹᱭ ᱢᱮ

ᱚᱱᱟ ᱥᱟᱞᱮᱨᱮ ᱯᱩᱭᱞᱩ ᱛᱮᱫᱚ ᱟᱞᱮ ᱩᱢ ᱱᱟᱲᱠᱟᱜ ᱟᱞᱮ ᱩᱱ ᱦᱤᱞᱚᱜ ᱫᱚ ᱯᱷᱟᱨᱱᱚ ᱠᱟᱛᱮᱢ ᱜᱮᱡ ᱜᱩᱨᱤᱡᱽ ᱠᱟᱛᱮ ᱜᱚᱴᱟ ᱯᱷᱟᱨᱪᱟ ᱠᱮᱫᱟᱞᱮ ᱩᱱ ᱦᱤᱞᱚᱜ ᱡᱟᱦᱮᱨ ᱛᱷᱟᱱ ᱨᱮ ᱥᱟᱹᱲᱤᱢ ᱫᱟᱞᱚᱵ ᱠᱚ ᱦᱩᱭ ᱮᱱᱟ ᱚᱱᱟ ᱧᱤᱫᱟᱹ ᱟᱫᱚ ᱚᱸᱰᱮ ᱱᱟᱭᱠᱮ ᱚᱲᱟᱜ ᱨᱮ ᱡᱟᱜᱽᱨᱚᱱ ᱦᱩᱭᱩᱜᱼᱟ ᱵᱚᱸᱜᱟ ᱵᱳᱨᱳ ᱠᱚ ᱦᱤᱡᱩᱜ ᱟᱠᱚ ᱚᱸᱰᱮ ᱜᱮ ᱟᱫᱚ ᱩᱢᱟᱹᱜ ᱦᱮᱡ ᱠᱟᱛᱮ ᱡᱟᱨᱛᱷᱟᱱ ᱛᱮᱠᱚ ᱪᱟᱞᱟᱜ ᱛᱮᱠᱚ ᱧᱮᱞ ᱟᱹᱜᱩᱭᱟ ᱴᱷᱤᱠ ᱴᱷᱟᱠ ᱵᱮᱱᱟᱣ ᱠᱟᱜᱼᱟᱠᱚ ᱵᱮᱱᱟᱣ ᱠᱟᱜᱼᱟᱠᱚ ᱥᱮ ᱵᱟᱝ ᱚᱱᱟ ᱡᱟᱦᱮᱨ ᱛᱷᱟᱱ ᱠᱚ ᱧᱮᱞ ᱠᱟᱛᱮᱜ ᱟᱫᱚ ᱨᱩᱣᱟᱹᱲ ᱦᱤᱡᱩᱭᱟᱜ ᱠᱚ ᱟᱨᱦᱚᱸ ᱱᱟᱭᱠᱮ ᱱᱟᱭᱠᱮᱭᱟᱜ ᱛᱷᱟᱱ ᱨᱮ ᱦᱮᱡ ᱠᱟᱛᱮᱜ ᱱᱟᱭᱠᱮ ᱦᱟᱲᱟᱢ ᱠᱚ ᱠᱩᱞᱤᱭᱮᱭᱟ ᱵᱟᱝᱵᱟ ᱡᱟᱦᱮᱨ ᱛᱷᱟᱱ ᱫᱚ ᱴᱷᱤᱠ ᱜᱮᱯᱮ ᱵᱮᱱᱟᱣ ᱟᱠᱟᱫᱟ ᱚᱱᱟ ᱫᱚ ᱩᱢ ᱢᱟᱦᱟ ᱦᱤᱞᱚᱜ ᱠᱟᱱ ᱜᱮᱭᱟ ᱥᱟᱹᱨᱫᱤ ᱢᱟᱦᱟ ᱦᱤᱞᱚᱜ ᱢᱟ ᱚᱱᱠᱟ ᱜᱮ ᱡᱚᱛᱚ ᱦᱚᱲ ᱛᱳᱯᱳ ᱯᱷᱟᱨᱪᱟ ᱠᱟᱛᱮᱜ ᱱᱟᱭᱠᱮ ᱚᱲᱟᱜ ᱛᱮ ᱪᱟᱞᱟᱣ ᱦᱩᱭᱩᱜᱼᱟ ᱟᱨ ᱫᱟᱲᱮ ᱠᱚ ᱦᱚᱸ ᱦᱩᱛᱩᱢ ᱯᱷᱟᱨᱪᱟ ᱠᱚ ᱦᱩᱭᱩᱜᱼᱟ ᱟᱫᱚ ᱡᱷᱚᱛᱚ ᱦᱚᱲ ᱥᱮᱴᱮᱨ ᱠᱟᱛᱮᱜ ᱩᱢ ᱯᱷᱟᱨᱪᱟ ᱠᱟᱛᱮᱜ ᱚᱱᱠᱟ ᱜᱮ ᱟᱫᱚ ᱠᱚ ᱥᱟᱯᱟᱵ ᱠᱚ ᱨᱮᱰᱤ ᱠᱟᱛᱮᱜ ᱟᱫᱚ ᱡᱟᱦᱮᱨ ᱛᱷᱟᱱ ᱛᱮ ᱪᱟᱞᱟᱣ ᱦᱩᱭᱩᱜᱼᱟ ᱮᱱᱮᱡ ᱥᱮᱨᱮᱧ ᱥᱮᱨᱮᱧ ᱛᱮ ᱛᱚ ᱪᱟᱞᱟᱣ ᱠᱟᱛᱮᱜ ᱚᱸᱰᱮ ᱡᱟᱦᱮᱨ ᱛᱷᱟᱱ ᱨᱮ ᱚᱱᱠᱟ ᱯᱮ ᱫᱷᱟᱣ ᱟᱹᱪᱩᱨ ᱠᱟᱛᱮᱜ ᱮᱱᱮᱡ ᱥᱮᱨᱮᱧ ᱦᱩᱭᱩᱜᱼᱟ ᱛᱟᱨ ᱯᱚᱨᱮ ᱱᱟᱭᱠᱮ ᱵᱟᱵᱟ ᱫᱚ ᱡᱟᱦᱮᱨ ᱛᱷᱟᱱ ᱨᱮ ᱵᱚᱸᱜᱟᱭ ᱫᱩᱲᱩᱵᱟᱭ ᱫᱩᱲᱩᱵ ᱠᱟᱛᱮᱜ ᱢᱤᱫᱴᱟᱝ ᱢᱤᱫᱴᱟᱝ ᱫᱟᱲᱮ ᱠᱚ ᱠᱷᱚᱲ ᱠᱚ ᱵᱮᱱᱟᱣ ᱠᱟᱛᱮᱜ ᱮ ᱟᱹᱛᱤᱧ ᱠᱚᱣᱟ ᱟᱨ ᱵᱚᱸᱜᱟ ᱠᱚᱭᱟᱭ ᱟᱹᱛᱤᱧ ᱦᱩᱭ ᱞᱮᱠᱷᱟᱱ ᱜᱮ ᱟᱫᱚᱭ ᱪᱷᱮᱫᱽ ᱠᱚᱣᱟᱭ ᱢᱤᱫᱴᱟᱝ ᱴᱤᱫᱴᱟᱝ ᱢᱟᱨᱟᱝ ᱵᱳᱨᱳ ᱦᱚᱸ ᱡᱟᱦᱮᱨ ᱟᱭᱳ ᱦᱚᱸ ᱢᱚᱬᱮ ᱠᱚ ᱛᱩᱨᱩᱭ ᱠᱚᱦᱚᱸ ᱛᱚ ᱚᱱᱠᱟ ᱜᱮ ᱪᱷᱮᱫ ᱠᱟᱛᱮᱜ ᱟᱫᱚ ᱪᱷᱮᱫᱽ ᱦᱩᱭ ᱠᱟᱛᱮᱜ ᱟᱫᱚ ᱟᱫᱚ ᱢᱤᱫ ᱫᱷᱟᱨᱮ ᱠᱚ ᱩᱱᱠᱩ ᱫᱚ ᱟᱫᱚ ᱡᱚᱛᱚ ᱦᱚᱲ ᱚᱱᱟ ᱪᱷᱮᱫᱽ ᱯᱩᱨᱟᱣ ᱠᱟᱛᱮᱜ ᱡᱚᱛᱚ ᱦᱚᱲ ᱥᱟᱱᱟᱢ ᱦᱚᱲ ᱠᱚ ᱜᱮ ᱟᱫᱚ ᱚᱱᱟ ᱦᱩᱭ ᱠᱟᱛᱮᱜ ᱟᱫᱚ ᱠᱚ ᱡᱚᱦᱟᱨ ᱦᱩᱭᱩᱜᱼᱟ ᱡᱟᱦᱮᱨ ᱛᱷᱟᱱ ᱨᱮ ᱟᱫᱚ ᱚᱱᱟ ᱦᱩᱭ ᱠᱟᱛᱮᱜ ᱟᱫᱚ ᱡᱟᱦᱟᱭ ᱵᱚᱸᱜᱟ ᱵᱳᱨᱳ ᱠᱚ ᱦᱤᱡᱩᱜ ᱫᱚ ᱱᱩᱠᱩ ᱦᱚᱸ ᱟᱫᱚ ᱠᱚ ᱥᱤᱢᱟᱹᱱ ᱠᱚᱣᱟ ᱠᱚ ᱥᱤᱢᱟᱹᱱ ᱠᱟᱛᱮᱜ ᱟᱫᱚ ᱩᱱᱠᱩ ᱟᱫᱚ ᱫᱟᱲᱮ ᱠᱚᱣᱟ ᱠᱚ ᱢᱤᱫᱴᱟᱝ ᱢᱤᱫᱴᱟᱝ ᱠᱚ ᱨᱚ ᱜᱮᱫ ᱨᱮᱱᱟᱜ ᱵᱮᱵᱚᱥᱛᱷᱟ ᱠᱚ ᱦᱟᱛᱟᱣᱟ ᱟᱛᱳ ᱦᱚᱲ ᱚᱱᱠᱟ ᱠᱟᱛᱮᱜ ᱨᱚ ᱜᱮᱫ ᱦᱩᱭ ᱞᱮᱠᱷᱟᱱ ᱜᱮ ᱟᱫᱚ ᱠᱚ ᱥᱚᱲᱮ ᱠᱚᱣᱟ ᱟᱨ ᱩᱱᱠᱩ ᱡᱟᱦᱟᱸ ᱫᱟᱲᱮ ᱠᱚ ᱢᱟᱨᱟᱝ ᱵᱳᱨᱳ ᱡᱟᱦᱮᱨ ᱟᱭᱳ ᱟᱨ ᱢᱚᱬᱮ ᱠᱚ ᱛᱩᱨᱩᱭ ᱠᱚ ᱚᱱᱠᱟ ᱜᱮ ᱟᱞᱟᱫᱟ ᱟᱞᱟᱫᱟ ᱠᱚ ᱵᱷᱤᱱᱟᱹ ᱵᱷᱤᱱᱟᱹ ᱟᱨᱠᱤ ᱥᱚᱲᱮ ᱠᱚᱣᱟ ᱠᱚ ᱩᱱᱠᱩ ᱫᱚ ᱵᱚᱦᱚᱜ ᱛᱮᱫ ᱫᱚ ᱱᱟᱭᱠᱮ ᱵᱟᱵᱟ ᱜᱮ ᱚᱱᱟ ᱫᱚ ᱨᱟᱯᱟᱜ ᱠᱟᱛᱮᱭ ᱚᱱᱟᱭ ᱵᱚᱸᱜᱟᱭ ᱛᱟᱠᱚᱣᱟ ᱩᱱᱤ ᱜᱮᱭᱮ ᱡᱚᱢᱟᱭ ᱚᱱᱟ ᱫᱚ ᱟᱨ ᱩᱱᱠᱩᱭᱟᱜ ᱞᱟᱡ ᱠᱟᱴᱟ ᱤᱭᱟᱹ ᱠᱚ ᱫᱚ ᱥᱟᱱᱟᱢ ᱦᱚᱲ ᱦᱟᱹᱴᱤᱧ ᱠᱟᱛᱮᱜ ᱜᱮᱠᱚ ᱡᱚᱢᱟ ᱚᱱᱠᱟ ᱠᱟᱛᱮᱜ ᱟᱫᱚ ᱥᱚᱲᱮ ᱠᱚᱛᱚ ᱡᱚᱢ ᱵᱟᱲᱟ ᱠᱟᱛᱮᱜ ᱚᱱᱠᱟ ᱠᱟᱛᱮᱜ ᱮᱱᱮᱡ ᱥᱮᱨᱮᱧ ᱠᱟᱛᱮᱜ ᱟᱫᱚ ᱚᱱᱟ ᱫᱤᱱ ᱫᱚ ᱠᱚ ᱯᱟᱨᱚᱢᱟ ᱨᱩᱲᱟᱹᱲ ᱥᱚᱢᱚᱭ ᱠᱩᱞᱦᱤ ᱛᱮᱠᱚ ᱮᱱᱮᱡ ᱥᱮᱨᱮᱧ ᱥᱮᱨᱮᱧ ᱛᱮᱠᱚ ᱦᱤᱡᱩᱜᱼᱟ ᱵᱚᱸᱜᱟ ᱵᱳᱨᱳ ᱦᱚᱸ ᱠᱚ ᱚᱰᱚᱠ ᱦᱤᱡᱩᱜᱼᱟ ᱟᱨ ᱡᱟᱸᱜᱟ ᱠᱚᱠᱚ ᱟᱹᱨᱩᱵ ᱠᱚᱣᱟ ᱚᱱᱠᱟ ᱠᱟᱛᱮᱜ ᱟᱨᱦᱚᱸ ᱡᱟᱦᱮᱨ ᱛᱷᱟᱱ ᱠᱚ ᱛᱤᱭᱚᱜᱟ ᱚᱸᱰᱮ ᱦᱚᱸ ᱤᱧ ᱵᱚᱸᱜᱟ ᱵᱳᱨᱳ ᱠᱚᱦᱚᱸ ᱛᱚ ᱱᱟᱭᱠᱮ ᱵᱟᱠᱟ ᱱᱟᱭᱠᱮᱭᱟᱜ ᱪᱷᱟᱴᱠᱟ ᱨᱮᱠᱚ ᱟᱵᱩᱜ ᱠᱟᱛᱮᱜ ᱠᱚ ᱵᱚᱞᱚᱱᱟ ᱱᱟᱭᱠᱮ ᱚᱲᱟᱜ ᱛᱮ ᱨᱟᱪᱟ ᱨᱮ ᱚᱸᱰᱮ ᱦᱚᱸ ᱵᱚᱸᱜᱟ ᱵᱳᱨᱳ ᱠᱚ ᱠᱩᱞᱤ ᱠᱚᱣᱟ ᱪᱮᱫ ᱞᱮᱠᱟ ᱱᱮᱥ ᱫᱚ ᱪᱤᱠᱟᱹ ᱞᱮᱠᱟ ᱯᱮ ᱨᱟᱹᱥᱠᱟᱹ ᱠᱮᱫᱟ ᱨᱟᱹᱥᱠᱟᱹᱥᱴ ᱦᱚᱪᱚ ᱠᱮᱫ ᱞᱮᱭᱟ ᱥᱟᱱᱟᱢ ᱠᱚ ᱡᱚᱜᱟᱣ ᱠᱟᱛᱮᱜ ᱴᱷᱤᱠ ᱴᱷᱟᱠ ᱦᱚᱛᱚ ᱠᱩᱞᱤ ᱞᱮᱠᱷᱟᱱ ᱜᱮ ᱟᱫᱚ ᱵᱚᱸᱜᱟ ᱵᱳᱨᱳ ᱠᱚ ᱥᱤᱢᱚᱱ ᱠᱟᱛᱮᱜ ᱟᱫᱚ ᱱᱚᱝᱠᱟ ᱠᱟᱛᱮᱜ ᱜᱮ ᱱᱚᱸᱰᱮ ᱫᱚ ᱱᱟᱭᱠᱮ ᱵᱟᱵᱟ ᱦᱚᱸ ᱥᱤᱢᱚᱱ ᱠᱟᱛᱮᱜ ᱟᱫᱚᱭ ᱢᱩᱪᱟᱹᱫᱟ